ᱥᱟᱱᱛᱟᱞᱤ ᱯᱟᱹᱨᱥᱚ ᱨᱮᱭᱟᱜ ᱱᱟᱜᱟᱢ ᱫᱚ ᱟᱵᱚ ᱡᱟᱦᱟᱸ ᱯᱤᱞᱪᱩ ᱦᱟᱲᱟᱢ ᱯᱤᱞᱪᱩ ᱵᱩᱲᱦᱤ ᱨᱚᱲ ᱟᱹᱜᱩ ᱠᱟᱜ ᱚᱱᱟᱜᱮ ᱟᱵᱚᱣᱟᱜ ᱯᱟᱹᱨᱥᱤ ᱫᱚ ᱚᱠᱛᱚ ᱥᱟᱶ ᱥᱟᱶᱛᱮ ᱟᱵᱚ ᱯᱟᱥᱮᱨᱮ ᱟᱹᱰᱤ ᱟᱭᱢᱟ ᱚᱱᱠᱟᱱ ᱩᱛᱱᱟᱹᱣ ᱦᱩᱭ ᱠᱟᱱᱟ ᱡᱮᱢᱚᱱ ᱞᱟᱦᱟᱛᱮ ᱟᱵᱚᱣᱟᱜ ᱯᱟᱹᱨᱥᱤ ᱨᱮᱭᱟᱜ ᱯᱟᱹᱨᱥᱤ ᱩᱱᱟᱹᱜ ᱪᱚᱨᱪᱟ ᱵᱟᱝ ᱛᱟᱦᱮᱸ ᱠᱟᱱᱟ